ᱪᱟᱥ ᱠᱟᱹᱢᱤ ᱨᱮ ᱱᱮᱛᱟᱨ ᱫᱚ ᱱᱟᱦᱮᱞ ᱠᱩᱰᱤ ᱴᱨᱟᱠᱴᱚᱨ ᱱᱟᱦᱮᱞ ᱥᱟᱨ ᱟᱨᱚ ᱮᱢᱟᱱ ᱛᱮᱭᱟᱜ ᱠᱚ ᱵᱮᱵᱚᱦᱟᱨ ᱫᱟ ᱱᱤᱭᱟᱹ ᱠᱚ ᱠᱷᱚᱵᱚᱨ ᱫᱚ ᱱᱤᱭᱟᱹ ᱠᱚ ᱡᱤᱱᱤᱥ ᱧᱟᱢ ᱞᱮᱠᱷᱟᱱ ᱫᱚ ᱥᱩᱨ ᱥᱩᱯᱩᱨ ᱡᱟᱦᱟᱸ ᱠᱚ ᱥᱚᱨᱠᱟᱨᱤ ᱚᱯᱷᱤᱥ ᱥᱮ ᱮᱱᱡᱤᱭᱳ ᱡᱟᱦᱟᱸᱭ ᱥᱳᱥᱟᱞ ᱚᱣᱟᱨᱠ ᱮ ᱠᱚᱨᱟᱣ ᱫᱟ ᱩᱱᱤ ᱴᱷᱮᱱ ᱠᱷᱚᱱ ᱱᱤᱭᱟᱹ ᱠᱚᱫᱚ ᱧᱟᱢᱚᱜᱼᱟ